ᱟᱭᱢᱟ ᱞᱟᱠᱪᱟᱨ ᱨᱮ ᱢᱟᱹᱡᱷᱤ ᱡᱟᱦᱮᱨ ᱛᱮᱵᱚᱱ ᱪᱟᱞᱟᱜᱼᱟ ᱮᱱᱠᱷᱟᱱ ᱟᱵᱚ ᱫᱚ ᱩᱯᱟᱹᱥ ᱠᱟᱛᱮᱫ ᱡᱟᱦᱟᱸ ᱜᱮᱢ ᱪᱟᱞᱟᱜᱼᱟ ᱡᱟᱦᱮᱨ ᱚᱲᱟᱜ ᱫᱟᱞᱚᱵ ᱵᱟᱦᱟ ᱡᱚᱦᱚᱜ ᱡᱟᱦᱮᱨᱮᱢ ᱫᱟᱞᱚᱵᱟ ᱢᱟᱹᱡᱷᱤ ᱡᱟᱦᱟᱸ ᱵᱚᱸᱜᱟ ᱞᱟᱹᱜᱤᱫᱼᱮ ᱵᱚᱸᱜᱟᱭᱟ ᱟᱨ ᱩᱱᱤ ᱢᱟ ᱩᱯᱟᱹᱥ ᱛᱮᱜᱮ ᱛᱟᱦᱮᱸ ᱦᱩᱭᱩᱜᱼᱟ ᱛᱳ ᱚᱱᱟᱜᱮ ᱠᱟᱱᱟ ᱠᱤ ᱡᱟᱦᱮᱨ ᱨᱮ ᱡᱚᱵᱽ ᱠᱤ ᱵᱚᱸᱜᱟᱭᱟ ᱡᱟᱦᱟᱱᱟᱜ ᱚᱲᱟᱜ ᱵᱚᱸᱜᱟ ᱠᱚᱨᱮᱦᱚᱸ ᱩᱯᱟᱹᱥ ᱛᱮᱵᱚᱱ ᱛᱟᱦᱮᱱᱟ ᱟᱨ ᱛᱚᱵᱮ ᱡᱟᱣ ᱜᱮᱵᱚᱱ ᱵᱚᱸᱜᱟᱭᱟ ᱟᱫᱚ ᱱᱚᱣᱟ ᱦᱚᱸ ᱚᱱᱠᱟᱜᱮ ᱟᱵᱚᱣᱟᱜ ᱫᱷᱚᱨᱚᱢ ᱨᱮᱭᱟᱜ ᱡᱟᱦᱟᱸᱜᱮ ᱤᱭᱟᱹ ᱵᱚᱸᱜᱟᱼᱵᱩᱨᱩ ᱛᱟᱵᱚᱱ ᱢᱮᱱᱟᱜᱼᱟ ᱟᱵᱚ ᱚᱠᱟ ᱠᱚᱪᱚᱝ ᱩᱯᱟᱹᱥ ᱛᱮᱵᱚᱱ ᱵᱚᱸᱜᱟᱭᱟ ᱟᱨ ᱠᱩᱪ ᱠᱩᱪ ᱫᱚ ᱢᱮᱱᱟᱜᱼᱟ ᱠᱤ ᱵᱤᱱᱟᱹ ᱩᱯᱟᱹᱥ ᱛᱮᱦᱚᱸ ᱠᱚ ᱵᱚᱸᱜᱟᱭ ᱜᱮᱭᱟ ᱡᱟᱦᱟᱸ ᱞᱮᱠᱟ ᱟᱵᱚ ᱢᱟ ᱦᱟᱺᱰᱤ ᱜᱮᱵᱚᱱ ᱵᱚᱸᱜᱟᱭᱟ ᱮᱱᱠᱷᱟᱱ ᱡᱟᱦᱮᱨ ᱡᱚᱵᱽ ᱵᱟᱦᱟᱜ ᱟᱵᱚᱱ ᱩᱱ ᱡᱚᱦᱚᱜ ᱫᱚ ᱩᱯᱟᱹᱥ ᱛᱮᱜᱮ ᱵᱚᱱ ᱵᱚᱸᱜᱟᱭᱟ ᱟᱨ ᱚᱱᱮ ᱨᱩᱢ ᱰᱟᱠᱟᱣ ᱠᱚᱥᱮ ᱤᱭᱟᱹ ᱠᱚ ᱚᱱᱟ ᱢᱟ ᱵᱷᱟᱸᱰᱟᱱ ᱠᱚᱨᱮ ᱦᱩᱭᱩᱜᱼᱟ ᱞᱮᱠᱤᱱ ᱚᱱᱟ ᱡᱟᱦᱮᱨ ᱨᱮᱦᱚᱸ ᱠᱚ ᱤᱭᱟᱹ ᱠᱚᱜᱮᱭᱟ ᱚᱱᱟ ᱨᱩᱢ ᱦᱚᱪᱚ ᱠᱚᱜᱮᱭᱟᱠᱚ ᱵᱟᱦᱟ ᱡᱚᱦᱚᱜ ᱡᱟᱦᱟᱸ ᱞᱮᱠᱟ ᱨᱩᱢ ᱦᱚᱪᱚ ᱠᱚᱣᱟ ᱠᱚ ᱩᱱ ᱡᱚᱦᱚᱜ ᱦᱚᱸ ᱚᱱᱠᱟ ᱵᱚᱸᱜᱟ ᱠᱚ ᱟᱫᱷᱟ ᱠᱚᱫᱚ ᱡᱟᱦᱮᱨ ᱨᱮ ᱢᱟᱹᱡᱷᱤ ᱵᱟᱵᱟ ᱥᱮ ᱤᱭᱟᱹ ᱱᱟᱭᱠᱮ ᱠᱚ ᱩᱱᱠᱩ ᱩᱯᱟᱹᱥ ᱨᱮᱜᱮ ᱠᱚ ᱛᱟᱦᱮᱱᱟ ᱪᱤᱠᱟᱹᱛᱮ ᱡᱟᱦᱮᱨ ᱨᱮᱢᱟ ᱱᱟᱭᱠᱮ ᱜᱮ ᱵᱚᱸᱜᱟᱭᱟ ᱥᱮ